ᱟᱞᱮ ᱱᱚᱸᱰᱮ ᱨᱚᱛᱷᱚ ᱡᱟᱛᱨᱟ ᱦᱩᱭᱩᱜᱼᱟ ᱨᱚᱛᱷᱚ ᱡᱟᱛᱨᱟ ᱨᱮ ᱦᱟᱡᱟᱨ ᱦᱟᱡᱟᱨ ᱦᱚᱲ ᱠᱚ ᱦᱤᱡᱩᱜᱼᱟ ᱟᱨ ᱚᱱᱠᱟ ᱧᱮᱧᱮᱞ ᱥᱩᱞᱟᱹᱭᱯᱟᱲ ᱰᱮᱢ ᱢᱮᱱᱟᱜᱼᱟ ᱚᱸᱰᱮ ᱦᱚᱸ ᱚᱱᱠᱟ ᱵᱚᱪᱷᱚᱨ ᱵᱚᱪᱷᱚᱨ ᱞᱳᱠᱚ ᱠᱚ ᱦᱤᱡᱩᱜᱼᱟ ᱵᱟᱸᱠᱵᱚᱲ ᱰᱮᱢ ᱚᱱᱟ ᱥᱟᱶᱛᱮ ᱥᱤᱵᱚ ᱥᱤᱵᱚ ᱢᱚᱱᱫᱤᱨ ᱨᱮᱠᱚ ᱦᱩᱭᱩᱜᱼᱟ ᱥᱤᱵᱚ ᱢᱚᱱᱫᱤᱨ ᱨᱮ ᱦᱟᱡᱟᱨ ᱦᱟᱡᱟᱨ ᱞᱳᱠ ᱠᱚ ᱦᱤᱡᱩᱜᱼᱟ ᱱᱚᱸᱰᱮ ᱟᱞᱮ ᱵᱟᱦᱟ ᱵᱟᱦᱟ ᱨᱮ ᱮᱱᱮᱡ ᱧᱮᱧᱮᱞ ᱠᱚ ᱦᱤᱡᱩᱜᱼᱟ ᱟᱹᱰᱤ ᱥᱚᱠᱛᱚ ᱛᱳ ᱟᱞᱮ ᱱᱚᱣᱟ ᱠᱟᱞᱪᱟᱨ ᱯᱨᱳᱜᱨᱟᱢ ᱡᱟᱦᱟᱸ ᱦᱩᱭᱩᱜᱼᱟ ᱚᱸᱰᱮ ᱦᱚᱸ ᱫᱩᱱᱤᱭᱟᱹ ᱦᱚᱲ ᱠᱚ ᱦᱤᱡᱩᱜᱼᱟ ᱫᱩᱱᱤᱭᱟᱹ ᱦᱚᱲ ᱠᱚ ᱦᱤᱡᱩᱜᱼᱟ ᱚᱸᱰᱮ ᱦᱚᱸ ᱦᱟᱡᱟᱨ ᱦᱟᱡᱟᱨ ᱥᱚᱝᱠᱷᱟ ᱨᱮᱠᱚ ᱧᱮᱞᱟ ᱤᱫᱤᱭᱟ ᱠᱚ ᱚᱱᱟ ᱥᱟᱶᱛᱮ ᱟᱞᱮ ᱱᱚᱸᱰᱮ ᱨᱟᱭᱨᱚᱝᱯᱩᱨ ᱵᱞᱚᱠ ᱮᱨᱤᱭᱟᱨᱮ ᱢᱮᱞᱟ ᱦᱩᱭᱩᱜᱼᱟ ᱨᱚᱛᱷᱚ ᱡᱟᱛᱨᱟ ᱨᱮ ᱟᱞᱮ ᱢᱮᱞᱟ ᱧᱮᱞ ᱫᱩᱱᱤᱭᱟᱹ ᱠᱚ ᱦᱚᱲ ᱠᱚ ᱥᱮ ᱫᱩᱨᱜᱟ ᱯᱩᱡᱟᱹ ᱧᱮᱞ ᱟᱞᱮ ᱱᱚᱣᱟ ᱨᱟᱭᱨᱚᱝᱯᱩᱨ ᱨᱮ ᱫᱩᱨᱜᱟ ᱯᱩᱡᱟᱹ ᱦᱩᱭᱩᱜᱼᱟ ᱦᱟᱡᱟᱨ ᱦᱟᱡᱟᱨ ᱞᱳᱠ ᱠᱚ ᱱᱤᱭᱟᱹ ᱨᱚᱛᱷᱚ ᱡᱟᱛᱨᱟ ᱨᱮᱠᱚ ᱦᱤᱡᱩᱜᱼᱟ ᱵᱟᱦᱨᱮ ᱫᱤᱥᱚᱢ ᱠᱚᱨᱮ ᱠᱷᱚᱱ ᱠᱚ ᱦᱤᱡᱩᱜᱼᱟ ᱚᱱᱟ ᱥᱟᱶᱛᱮ ᱟᱞᱮ ᱯᱨᱮᱰ ᱯᱨᱳᱜᱨᱟᱢ ᱦᱩᱭᱩᱜᱼᱟ ᱡᱟᱱᱩᱣᱟᱨᱤ ᱪᱷᱟᱵᱵᱤᱥ ᱚᱱᱟ ᱯᱨᱮᱰ ᱧᱮᱞ ᱵᱟᱦᱨᱮ ᱫᱤᱥᱚᱢ ᱠᱷᱚᱱᱟᱜ ᱠᱚ ᱦᱤᱡᱩᱜᱼᱟ ᱚᱱᱟ ᱥᱟᱶᱛᱮ ᱟᱞᱮ ᱱᱚᱣᱟ ᱵᱚᱞ ᱮᱱᱮᱡ ᱜᱳᱰᱟ ᱞᱩᱥᱟᱹᱰᱤ ᱡᱟᱛᱨᱟ ᱢᱮᱞᱟ ᱦᱩᱭᱩᱜ ᱨᱮ ᱯᱷᱮᱵᱽᱨᱩᱣᱟᱨᱤ ᱪᱷᱚ ᱠᱷᱚᱱᱟᱜ ᱥᱴᱟᱨᱴᱚᱜᱼᱟ ᱦᱩᱭᱩᱜᱼᱟ ᱪᱟᱨ ᱫᱤᱱ ᱵᱷᱚᱨᱯᱩᱨ ᱪᱟᱨ ᱦᱟᱡᱟᱨ ᱦᱚᱲ ᱠᱚ ᱧᱮᱞᱮᱜ ᱛᱮ ᱟᱠᱚᱣᱟᱜ ᱨᱟᱹᱥᱠᱟᱹ ᱠᱚ ᱨᱟᱠᱟᱵᱟ ᱚᱱᱟ ᱥᱟᱶᱛᱮ ᱱᱚᱣᱟ ᱥᱩᱨ ᱥᱟᱰᱜᱮ ᱨᱮᱱ ᱦᱚᱸᱠᱚ ᱧᱮᱞᱟ ᱟᱨ ᱨᱟᱹᱥᱠᱟᱹ ᱠᱚ ᱧᱮᱞ ᱮᱱᱮᱡ ᱥᱮᱨᱮᱧ ᱨᱮᱭᱟᱜ ᱧᱮᱞ ᱠᱚ ᱢᱚᱡᱟ ᱠᱚ ᱨᱟᱠᱟᱵᱟ